ᱥᱟᱫᱚᱢ ᱨᱮ ᱫᱮᱡ ᱫᱚ ᱱᱚᱝᱠᱟ ᱡᱟᱦᱟᱸᱭ ᱴᱷᱮᱱᱮᱡ ᱡᱳᱜᱟᱡᱚᱜᱽ ᱞᱟᱹᱜᱤᱫ ᱠᱷᱟᱱ ᱫᱚ ᱠᱟᱹᱡ ᱚᱠᱟᱨᱮ ᱡᱟᱭᱜᱟ ᱥᱮ ᱪᱟᱱᱚᱥ ᱢᱮᱱᱟᱜᱼᱟ ᱡᱟᱦᱟᱸ ᱡᱮ ᱡᱟᱭᱜᱟ ᱨᱮ ᱢᱮᱱᱟᱜ ᱠᱚᱣᱟ ᱚᱸᱰᱮᱜᱮ ᱥᱮᱱᱚᱜᱼᱟ ᱚᱸᱰᱮ ᱠᱷᱚᱱᱜᱮ ᱠᱟᱹᱡ ᱟᱡᱟᱜ ᱠᱚᱱᱴᱟᱠᱴᱮᱢ ᱤᱫᱤᱭᱟ ᱥᱮ ᱱᱚᱝᱠᱟ ᱱᱚᱝᱠᱟ ᱡᱳᱜᱟᱡᱳᱜᱽ ᱠᱟᱛᱮᱫ ᱟᱨᱦᱚᱸ ᱟᱡ ᱥᱟᱞᱟᱜ ᱡᱳᱜᱟᱡᱳᱜᱽ ᱞᱮᱠᱷᱟᱱ ᱚᱱᱟ ᱠᱚᱱᱴᱟᱠᱛᱮᱢ ᱫᱟᱲᱮᱭᱟᱜᱼᱟ ᱡᱟᱦᱟᱸ ᱞᱮᱠᱟᱨᱮ ᱟᱡ ᱚᱱᱟ ᱡᱟᱭᱜᱟ ᱴᱷᱮᱱ ᱥᱮᱱ ᱞᱮᱱᱠᱷᱟᱱ ᱟᱱᱟᱝ ᱥᱮ ᱠᱚᱱᱴᱟᱠᱴ ᱦᱩᱭ ᱫᱟᱲᱮᱭᱟᱜᱼᱟ ᱚᱱᱠᱟᱭ ᱵᱟᱢ ᱥᱮᱱ ᱫᱟᱲᱮᱭᱟᱜ ᱠᱷᱟᱱ ᱡᱳᱜᱟᱡᱳᱜᱽ ᱵᱟᱭ ᱦᱩᱭ ᱫᱟᱲᱮᱭᱟᱜᱼᱟ ᱚᱱᱠᱟᱜᱮ ᱩᱱᱤ ᱥᱟᱞᱟᱜ ᱠᱚᱱᱴᱟᱠᱴ ᱞᱮᱠᱷᱟᱱ ᱟᱹᱰᱤ ᱞᱮᱠᱟᱢ ᱫᱟᱲᱮᱭᱟᱜᱼᱟ ᱩᱱᱤ ᱵᱟᱢ ᱥᱮᱴᱮᱨ ᱫᱟᱲᱮᱭᱟᱜ ᱠᱷᱟᱱ ᱪᱮᱫ ᱞᱮᱠᱟ ᱨᱮᱦᱚᱸ ᱵᱟᱢ ᱫᱟᱲᱮᱜᱼᱟ ᱚᱱᱟᱜᱮ ᱫᱮᱡᱚᱜ ᱞᱟᱹᱜᱤᱫ ᱛᱮᱠᱷᱟᱱ ᱟᱡ ᱥᱟᱞᱟᱜ ᱱᱤᱦᱟᱛᱤ ᱡᱚᱲᱟᱣ ᱫᱚ ᱫᱚᱨᱠᱟᱨ ᱡᱟᱦᱟᱸ ᱡᱟᱭᱜᱟᱨᱮ ᱢᱮᱱᱟᱜᱼᱟ ᱡᱟᱦᱟᱸ ᱥᱟᱫᱚᱢᱼᱢᱟ ᱱᱚᱣᱟ ᱥᱩᱨ ᱠᱚᱨᱮᱦᱚᱸ ᱵᱟᱠᱚ ᱛᱟᱦᱮᱱᱟ ᱠᱟᱹᱡ ᱥᱩᱢᱩᱫᱨᱚ ᱡᱟᱭᱜᱟ ᱨᱮᱢ ᱥᱮᱴᱮᱨᱞᱮᱱᱼᱱᱟ ᱥᱟᱫᱚᱢ ᱫᱮᱡᱚᱜ ᱞᱟᱹᱜᱤᱫ ᱪᱟᱱᱥ ᱫᱚᱢ ᱧᱟᱢᱟ ᱚᱱᱠᱟᱜᱮ ᱩᱱᱠᱩ ᱥᱟᱞᱟᱜ ᱡᱳᱜᱟᱡᱳᱜᱽ ᱯᱟᱲᱟᱜ ᱠᱷᱟᱡ ᱵᱟᱝᱠᱷᱟᱱ ᱠᱚᱱᱴᱟᱠᱴ ᱱᱚᱢᱵᱚᱨ ᱠᱚᱛᱮ ᱦᱚᱸ ᱡᱳᱜᱟᱡᱳᱜᱽ ᱦᱩᱭ ᱫᱟᱲᱮᱭᱟᱜᱼᱟ ᱚᱱᱠᱟᱜᱮ ᱩᱱᱠᱩ ᱥᱟᱞᱟᱜ ᱡᱳᱜᱟᱡᱳᱜᱽ ᱞᱮᱠᱷᱟᱱ ᱮᱱᱟᱝ ᱮᱢ ᱫᱟᱲᱮᱭᱟᱜᱼᱟ ᱚᱱᱠᱟᱜᱮ ᱟᱹᱰᱤ ᱮᱸᱰᱮᱠᱷᱟᱱ ᱡᱟᱭᱜᱟ ᱨᱮᱦᱚᱸ ᱢᱮᱱᱟᱜ ᱠᱚᱜᱮᱭᱟ ᱟᱫᱚ ᱚᱱᱟ ᱡᱟᱭᱜᱟ ᱥᱮᱴᱮᱨᱚᱜ ᱫᱚᱨᱠᱟᱨ ᱥᱮᱨᱮᱴ ᱞᱮᱱᱠᱷᱟ ᱮᱱᱠᱷᱟᱱᱮᱢ ᱫᱮᱡ ᱫᱟᱲᱮᱭᱟᱜᱼᱟ ᱵᱟᱝᱠᱷᱟᱱ ᱫᱚ ᱵᱟᱢ ᱫᱮᱡ ᱫᱟᱲᱮᱭᱟᱜᱼᱟ